ᱯᱷᱤᱨᱤᱡᱽ ᱫᱚ ᱡᱮᱢᱚᱱ ᱵᱟᱲᱟᱭᱟᱵᱚᱱ ᱵᱟᱠᱥᱚ ᱞᱮᱠᱟ ᱛᱟᱦᱮᱱᱟ ᱠᱤᱱᱛᱩ ᱯᱷᱤᱨᱤᱡᱽ ᱫᱚ ᱡᱩᱫᱤ ᱴᱷᱟᱱᱰᱟ ᱫᱤᱱᱮᱢ ᱵᱮᱵᱚᱦᱟᱨᱟ ᱛᱟᱦᱚᱞᱮ ᱥᱚᱵᱡᱤ ᱠᱚ ᱩᱛᱩ ᱠᱚ ᱡᱩᱫᱤ ᱵᱟᱢ ᱪᱟᱵᱟᱭᱟ ᱫᱟᱠᱟ ᱠᱚ ᱛᱟᱦᱚᱞᱮ ᱚᱱᱟᱨᱮᱢ ᱠᱷᱟᱹᱲᱠᱟᱜ ᱞᱮᱠᱷᱟᱱ ᱢᱚᱱᱮ ᱠᱟᱜ ᱢᱮ ᱵᱟᱝ ᱵᱟᱹᱲᱤᱡᱚᱜᱼᱟ ᱤᱱᱠᱟᱹᱜᱮ ᱡᱮᱢᱚᱱ ᱡᱟᱦᱟᱱᱟᱜ ᱜᱮᱢ ᱫᱚᱦᱚᱭ ᱡᱮᱢᱚᱱ ᱛᱤᱦᱤᱧ ᱩᱛᱩ ᱵᱟᱯᱮ ᱪᱟᱵᱟ ᱞᱮᱫᱟ ᱵᱟᱯᱮ ᱪᱟᱵᱟ ᱞᱮᱜᱠᱷᱟᱱ ᱫᱚ ᱢᱟᱱᱮ ᱡᱩᱫᱤ ᱯᱷᱤᱨᱤᱡᱽ ᱨᱮ ᱵᱟᱢ ᱠᱷᱳᱲ ᱠᱟᱜᱼᱟ ᱛᱟᱦᱚᱞᱮ ᱵᱟᱹᱲᱤᱡᱚᱜᱼᱟ ᱟᱨ ᱡᱩᱫᱤ ᱯᱷᱤᱨᱤᱡᱽ ᱨᱮᱢ ᱫᱚᱦᱚ ᱠᱟᱜᱼᱟ ᱛᱟᱦᱚᱞᱮ ᱠᱷᱟᱱ ᱫᱚ ᱪᱮᱫ ᱞᱮᱠᱟᱢ ᱪᱮᱫ ᱞᱮᱠᱟ ᱟᱭᱩᱵ ᱢᱟᱱᱮ ᱨᱚᱠᱟ ᱜᱮᱢ ᱡᱚᱢ ᱠᱟᱜᱼᱟ ᱤᱱᱟᱠᱟᱹᱜᱮ ᱜᱟᱯᱟ ᱦᱚᱸᱢ ᱡᱚᱢᱟ ᱟᱨ ᱡᱮᱢᱚᱱ ᱥᱤᱛᱩᱝ ᱫᱤᱱ ᱥᱤᱛᱩᱝᱫᱤᱱ ᱯᱚᱠᱠᱷᱮ ᱫᱚ ᱯᱷᱤᱨᱤᱡᱽ ᱫᱚ ᱟᱹᱰᱤ ᱵᱷᱟᱹᱜᱤ ᱡᱮᱢᱚᱱ ᱢᱚᱱᱮ ᱠᱟᱜ ᱢᱮ ᱡᱟᱦᱟᱛᱮ ᱠᱷᱚᱱᱟᱜ ᱮᱢ ᱦᱮᱡ ᱮᱱᱟ ᱩᱫᱩᱜ ᱢᱟᱱᱮ ᱜᱚᱨᱚᱢ ᱜᱚᱨᱚᱢ ᱟᱨ ᱡᱟᱦᱟᱨᱮᱜᱮᱢ ᱧᱩᱭᱟ ᱰᱟᱹᱰᱤ ᱠᱚᱨᱮ ᱱᱚᱞᱠᱩᱯ ᱠᱚᱨᱮ ᱫᱟᱜ ᱠᱚ ᱞᱚᱞᱚ ᱠᱚᱜᱼᱟ ᱛᱚ ᱟᱨ ᱡᱩᱫᱤ ᱯᱷᱤᱨᱤᱡᱽ ᱛᱟᱦᱮᱱᱟ ᱛᱟᱦᱚᱞᱮ ᱠᱷᱟᱱ ᱯᱷᱤᱨᱤᱡᱽ ᱨᱮᱱᱟᱜ ᱫᱟᱜ ᱮᱢ ᱧᱩ ᱠᱮᱫᱟ ᱴᱷᱟᱱ ᱯᱷᱤᱨᱤᱡᱽ ᱨᱮᱫᱚ ᱴᱷᱟᱱᱰᱟ ᱜᱮ ᱛᱟᱦᱮᱱᱟ ᱤᱱᱠᱟᱹ ᱯᱷᱨᱤᱡᱽ ᱛᱟᱦᱮᱸᱞᱮᱱᱠᱷᱟᱱ ᱫᱚ ᱟᱹᱰᱤ ᱱᱟᱯᱟᱭ ᱟᱹᱰᱤ ᱵᱷᱟᱹᱜᱤ ᱡᱮᱢᱚᱱ ᱥᱚᱵᱡᱤ ᱠᱚᱢ ᱟᱹᱹᱜᱩ ᱠᱮᱫᱟ ᱢᱟᱨᱤᱪ ᱠᱚ ᱡᱩᱫᱤ ᱢᱟᱨᱤᱪ ᱮᱢ ᱟᱜᱩ ᱠᱮᱫᱟ ᱛᱟᱦᱚᱞᱮ ᱢᱟᱱᱮ ᱱᱤᱝᱠᱟᱹᱢ ᱫᱚᱦᱚ ᱠᱟᱜ ᱞᱮᱠᱷᱟᱱ ᱜᱚᱥᱚᱜᱼᱟ ᱮᱵᱚᱝ ᱡᱚᱢᱟᱠᱚ ᱡᱟᱦᱟᱱᱤᱡ ᱠᱚ ᱟᱨ ᱯᱷᱤᱨᱤᱡᱽ ᱨᱮᱢ ᱫᱚᱦᱚᱠᱟᱜ ᱞᱮᱠᱷᱟᱱ ᱫᱚ ᱜᱚᱥᱚ ᱦᱚᱸ ᱵᱟᱝ ᱜᱚᱥᱚᱜᱼᱟ ᱡᱚᱢ ᱦᱚᱸ ᱵᱟᱠᱚ ᱡᱚᱢᱟ ᱚᱱᱟᱛᱮ ᱤᱧᱫᱚᱧ ᱞᱟᱹᱭᱫᱟ ᱡᱮ ᱯᱷᱤᱨᱤᱡᱽ ᱛᱟᱦᱮᱸᱞᱮᱱᱠᱷᱟᱱ ᱫᱚ ᱟᱰᱹᱤ ᱵᱷᱟᱹᱜᱤ